ᱟᱹᱛᱩ ᱴᱚᱴᱷᱟ ᱨᱮᱱ ᱦᱚᱲ ᱫᱚ ᱞᱩᱰᱩ ᱜᱮᱢ ᱯᱷᱨᱤ ᱯᱷᱟᱭᱟᱨ ᱯᱟᱵᱡᱤ ᱮᱱᱮᱡ ᱠᱟᱛᱮᱫ ᱜᱮ ᱱᱚᱜᱼᱚ ᱱᱚᱝᱠᱟ ᱠᱤᱪᱷᱩ ᱯᱟᱭᱥᱟ ᱠᱚ ᱤᱱᱵᱷᱮᱥᱴ ᱫᱟ ᱤᱱᱵᱷᱮᱥᱴ ᱠᱟᱛᱮᱫ ᱫᱚ ᱚᱱᱟ ᱠᱷᱚᱡ ᱜᱮ ᱠᱤᱪᱷᱩ ᱯᱚᱭᱥᱟ ᱠᱚ ᱡᱤᱛᱠᱟᱹᱨᱚᱜ ᱠᱟᱱᱟ ᱡᱤᱛᱠᱟᱹᱨ ᱫᱟᱠᱚ ᱢᱟᱱᱮ ᱠᱚ ᱩᱯᱚᱠᱟᱨᱚᱜ ᱠᱟᱱᱟ ᱚᱱᱟ ᱩᱯᱚᱠᱟᱨ ᱪᱮᱛᱟᱱ ᱛᱮᱜᱮ ᱠᱤᱪᱷᱩ ᱦᱚᱲ ᱫᱚᱠᱚ ᱪᱟᱞᱟᱜ ᱠᱟᱱᱟ ᱟᱨᱚ ᱟᱭᱢᱟ ᱞᱮᱠᱟᱱ ᱜᱮᱢ ᱢᱮᱱᱟᱜ ᱛᱟᱵᱚᱱᱟ ᱡᱮᱴᱟ ᱠᱚ ᱢᱮᱛᱟᱜ ᱠᱟᱱᱟ ᱤᱭᱟᱹ ᱱᱚᱜᱼᱚᱭ ᱰᱨᱤᱢ ᱤᱞᱮᱵᱷᱮᱱ ᱨᱮᱱ ᱴᱤᱢ ᱵᱮᱱᱟᱣ ᱚᱱᱟ ᱠᱚ ᱜᱮᱢ ᱠᱚ ᱠᱷᱮᱞᱳᱸᱰ ᱠᱟᱱᱟ ᱚᱠᱚᱭ ᱠᱚᱫᱚ ᱞᱩᱰᱩ ᱨᱮ ᱠᱤᱪᱷᱩ ᱯᱚᱭᱥᱟ ᱠᱚ ᱤᱱᱵᱮᱥᱴ ᱫᱟ ᱤᱱᱵᱷᱮᱥᱴ ᱠᱟᱛᱮᱫ ᱠᱚ ᱚᱸᱰᱮ ᱠᱷᱚᱡ ᱜᱮ ᱯᱚᱭᱥᱟ ᱚᱱᱮᱠ ᱨᱚᱠᱚᱢ ᱜᱮ ᱢᱟᱱᱮ ᱠᱚ ᱩᱯᱚᱠᱟᱨᱚᱜ ᱠᱟᱱᱟ ᱚᱸᱰᱮ ᱠᱷᱚᱡ ᱜᱮ ᱟᱵᱚ ᱱᱚᱜᱼᱚᱭ ᱱᱤᱭᱟᱹ ᱴᱷᱚᱴᱷᱟ ᱨᱮᱱ ᱫᱚ ᱞᱩᱰᱩ ᱮᱱᱮᱡ ᱯᱷᱨᱤ ᱯᱷᱟᱭᱟᱨ ᱛᱟᱯᱚᱨᱮ ᱱᱚᱜᱼᱚᱭ ᱯᱷᱨᱤ ᱯᱷᱟᱭᱟᱨ ᱯᱟᱵᱡᱤ ᱮᱱᱮᱡ ᱠᱟᱛᱮᱫ ᱜᱮ ᱡᱚᱛᱚ ᱠᱤᱪᱷᱩ ᱠᱚ ᱚᱱᱮ ᱠᱚ ᱠᱤᱪᱷᱩ ᱠᱚ ᱩᱯᱚᱠᱟᱨᱚᱜ ᱠᱟᱱᱟ ᱟᱞᱮ ᱱᱤᱭᱟᱹ ᱴᱚᱴᱷᱟ ᱨᱮᱱ ᱦᱚᱲ ᱫᱚ ᱱᱚᱜᱼᱚ ᱱᱚᱝᱠᱟ ᱠᱟᱛᱮᱫ ᱜᱮ ᱠᱩ ᱩᱯᱚᱠᱟᱨᱚᱜ ᱠᱟᱱᱟ ᱟᱫᱚ ᱚᱱᱟ ᱪᱮᱛᱟᱱ ᱛᱮᱜᱮ ᱠᱤᱪᱷᱩ ᱦᱚᱲ ᱫᱚᱠᱚ ᱪᱟᱞᱟᱜ ᱠᱟᱱᱟ ᱠᱤᱪᱷᱩ ᱦᱚᱲ ᱫᱚᱠᱚ ᱱᱤᱛᱳᱜ ᱦᱚᱸᱠᱚ ᱠᱷᱤᱞᱳᱰ ᱠᱟᱱ ᱜᱮᱭᱟ ᱚᱠᱚᱭ ᱫᱚ ᱚᱱᱟ ᱡᱚᱢ ᱚᱱᱟ ᱠᱚ ᱤᱭᱟᱹ ᱠᱟᱛᱮᱫ ᱜᱮ ᱟᱫᱚᱢ ᱦᱚᱲ ᱫᱚᱠᱚ ᱡᱚᱢ ᱫᱟᱠᱚ ᱠᱷᱮᱸᱞᱳᱰ ᱠᱟᱛᱮᱫ ᱜᱮ ᱞᱩᱰᱩ ᱜᱮᱢ ᱯᱷᱨᱤ ᱯᱷᱟᱭᱟᱨ ᱚᱱᱟᱠᱚ ᱠᱷᱮᱞᱳᱸᱰ ᱠᱟᱛᱮᱫ ᱜᱮᱠᱚ ᱡᱚᱢᱫᱟ